ᱟᱵᱚ ᱫᱤᱥᱚᱢ ᱟᱨ ᱵᱤᱫᱮᱥᱨᱮ ᱡᱟᱦᱟᱸᱜᱮ ᱦᱚᱨᱚᱜᱼᱵᱟᱸᱫᱮ ᱤᱫᱤ ᱠᱟᱛᱮᱫ ᱢᱤᱫ ᱜᱟᱞᱚᱪ ᱜᱚᱴᱟᱧ ᱥᱟᱯᱲᱟᱣ ᱟᱠᱟᱫᱼᱟ ᱚᱱᱟᱜᱮᱧ ᱞᱟᱹᱭ ᱥᱟᱰᱮᱭᱮᱫᱼᱟ ᱛᱚᱵᱮ ᱵᱷᱟᱨᱚᱛ ᱫᱤᱥᱚᱢ ᱨᱮᱱᱟᱜ ᱡᱟ ᱜᱮ ᱦᱚᱨᱚᱜᱼᱵᱟᱸᱫᱮ ᱟᱨ ᱵᱤᱫᱮᱥ ᱨᱮᱱᱟᱜ ᱦᱚᱨᱚᱜ ᱵᱟᱸᱫᱮ ᱫᱚ ᱟᱹᱰᱤᱛᱮᱫ ᱜᱮ ᱚᱱᱛᱚᱨᱟ ᱪᱮᱫᱟᱜ ᱥᱮ ᱵᱤᱫᱮᱥ ᱨᱮᱱᱟᱜ ᱦᱚᱨᱚᱜᱼᱵᱟᱸᱫᱮ ᱦᱚᱸ ᱟᱵᱚ ᱵᱷᱟᱨᱚᱛ ᱨᱮᱦᱚᱸ ᱥᱮᱴᱮᱨ ᱟᱠᱟᱱᱟ ᱚᱱᱟ ᱨᱮᱱᱟᱜ ᱚᱨᱥᱚᱝ ᱦᱚᱸ ᱵᱟᱡᱟᱣ ᱟᱠᱟᱱᱟ ᱟᱨ ᱚᱱᱟ ᱠᱚᱦᱚᱸ ᱠᱚ ᱦᱚᱨᱚᱜᱼᱵᱟᱸᱫᱮ ᱠᱚ ᱟᱯᱱᱟᱨᱮᱫ ᱜᱮᱭᱟ ᱟᱵᱚ ᱱᱚᱣᱟ ᱵᱷᱟᱨᱚᱛ ᱫᱤᱥᱚᱢ ᱜᱚᱴᱟᱜᱮ ᱟᱨ ᱟᱹᱛᱩ ᱫᱤᱦᱟᱛ ᱨᱮᱦᱚᱸ ᱚᱱᱟ ᱨᱮᱱᱟᱜ ᱚᱨᱥᱚᱝᱦᱚᱸ ᱵᱟᱡᱟᱣ ᱟᱠᱟᱱᱟ ᱛᱚᱵᱮ ᱤᱧᱤᱧ ᱞᱟᱹᱭᱟ ᱡᱟᱦᱟᱸ ᱡᱟᱭᱜᱟᱨᱮ ᱡᱮᱢᱚᱱ ᱵᱤᱫᱮᱥ ᱨᱮᱫᱚ ᱵᱤᱫᱮᱥ ᱞᱮᱠᱟ ᱜᱮ ᱦᱚᱨᱚᱜᱼᱵᱟᱸᱫᱮ ᱞᱮᱠᱷᱟᱱ ᱫᱚ ᱴᱷᱤᱠᱟ ᱟᱨ ᱟᱹᱛᱩᱨᱮ ᱫᱤᱥᱚᱢᱨᱮ ᱡᱟᱦᱟᱸ ᱦᱚᱨᱚᱜᱼᱵᱟᱸᱫᱮ ᱦᱮᱱᱟᱜᱼᱟ ᱚᱱᱟᱫᱚ ᱟᱹᱛᱩᱼᱫᱤᱥᱚᱢ ᱞᱮᱠᱟᱜᱮ ᱦᱚᱨᱚᱜᱼᱵᱟᱸᱫᱮ ᱦᱩᱭᱩᱜᱼᱟ ᱡᱟᱦᱟᱸᱼᱡᱟᱦᱟᱸ ᱡᱮᱠᱷᱟ ᱡᱟᱭᱜᱟ ᱡᱮᱠᱷᱟ ᱦᱚᱨᱚᱜ ᱵᱟᱫᱮ ᱫᱚ ᱱᱟᱯᱟᱭᱟ ᱟᱨ ᱱᱟᱯᱟᱭ ᱵᱩᱡᱷᱟᱹᱜᱼᱟ ᱡᱩᱫᱤ ᱵᱤᱫᱮᱥ ᱨᱮᱱᱟᱜ ᱦᱚᱨᱚᱜᱼᱵᱟᱸᱫᱮ ᱱᱚᱣᱟ ᱟᱹᱛᱩᱼᱫᱤᱥᱚᱢᱛᱮᱢ ᱟᱹᱜᱩᱭᱟ ᱛᱚᱵᱮ ᱚᱸᱰᱮ ᱫᱚ ᱵᱟᱭ ᱥᱳᱵᱷᱟᱜᱼᱟ ᱪᱮᱫᱟᱜ ᱥᱮ ᱚᱱᱟ ᱫᱚ ᱮᱠᱫᱚᱢ ᱜᱮ ᱵᱷᱮᱜᱟᱨ ᱜᱮ ᱵᱩᱡᱷᱟᱹᱜᱼᱟ ᱵᱮᱥ ᱵᱟᱝ ᱵᱩᱡᱷᱟᱹᱜᱼᱟ ᱚᱱᱟᱛᱤᱧ ᱞᱟᱭᱟ ᱡᱟᱦᱟᱸᱼᱡᱟᱦᱟᱸ ᱡᱟᱭᱜᱟᱨᱮ ᱡᱟᱦᱟᱸᱞᱮᱠᱟ ᱢᱮᱱᱟᱜᱼᱟ ᱚᱱᱠᱟ ᱛᱟᱦᱮᱸ ᱫᱚᱨᱠᱟᱨ ᱚᱱᱟ ᱠᱚ ᱤᱫᱤ ᱠᱟᱛᱮᱫ ᱟᱹᱰᱤᱼᱟᱹᱰᱤᱜᱮ ᱦᱚᱨᱚᱜᱼᱵᱟᱸᱫᱮ ᱨᱮᱱᱟᱜ ᱦᱚᱸ ᱚᱨᱥᱚᱝ ᱵᱟᱡᱟᱣ ᱟᱠᱟᱱ ᱜᱮᱭᱟ ᱟᱹᱛᱩᱼᱴᱚᱞᱟ ᱟᱨ ᱟᱵᱚ ᱱᱚᱣᱟ ᱫᱤᱥᱚᱢ ᱨᱮ ᱫᱮᱥᱼᱵᱤᱫᱮᱥ ᱠᱷᱚᱱᱜᱮ ᱧᱮᱞ ᱠᱟᱛᱮᱫ ᱱᱤᱛᱚᱜᱢᱟ ᱟᱹᱰᱤ ᱜᱚᱴᱟᱝ ᱨᱮ ᱨᱮ ᱨᱮ ᱧᱮᱞ ᱧᱟᱢᱚᱜ ᱠᱟᱱᱟ ᱚᱱᱟᱠᱚ ᱧᱮᱞ ᱤᱫᱤ ᱠᱟᱛᱮᱫ ᱜᱮᱠᱚ ᱪᱮᱫ ᱤᱫᱤᱭᱮᱜᱼᱟ

ᱚᱱᱟᱦᱚᱸ ᱱᱟᱯᱟᱭ ᱡᱤᱱᱤᱥ ᱠᱟᱱ ᱜᱮᱭᱟ ᱞᱟᱹᱭᱟᱹᱧ

ᱡᱟᱦᱟᱸ ᱡᱟᱦᱟᱸ ᱡᱟᱭᱜᱟ ᱨᱮ ᱞᱟᱹᱠᱛᱤ ᱠᱟᱱᱟ ᱚᱱᱟᱼᱚᱱᱟ ᱡᱟᱭᱜᱟ ᱨᱮᱜᱮ ᱱᱚᱣᱟ ᱠᱚᱫᱚ ᱵᱮᱵᱚᱦᱟᱨ ᱫᱚᱦᱚ ᱫᱚᱨᱠᱟᱨ ᱠᱟᱱᱟ

ᱱᱤᱭᱟᱹ ᱠᱚ ᱢᱮᱱ ᱠᱟᱛᱮᱫ ᱜᱮ ᱱᱚᱰᱮ ᱜᱮᱧ ᱢᱩᱪᱟᱹᱫᱮᱜᱼᱟ ᱢᱟ ᱮᱱᱫᱚ ᱡᱚᱦᱟᱨ